ᱤᱧ ᱥᱟᱱᱛᱟᱲ ᱚᱲᱟᱜ ᱨᱮ ᱡᱟᱱᱟᱢ ᱠᱟᱛᱮᱫ ᱟᱹᱰᱤ ᱨᱟᱹᱥᱠᱟᱹ ᱜᱤᱧ ᱵᱩᱡᱷᱟᱹᱣᱟ ᱡᱟᱦᱟᱸ ᱫᱚ ᱞᱟᱭ ᱞᱟᱠᱪᱟᱨ ᱟᱨ ᱡᱟᱦᱟᱸᱭ ᱜᱮ ᱟᱹᱛᱩ ᱨᱮ ᱦᱩᱭᱩᱜ ᱡᱚᱛᱚᱣᱟᱜ ᱜᱤᱧ ᱵᱩᱡᱷᱟᱹᱣ ᱫᱟᱲᱮᱭᱟᱜ ᱜᱮᱭᱟ ᱚᱱᱟ ᱞᱟᱹᱜᱤᱫ ᱥᱟᱱᱛᱟᱲ ᱥᱟᱱᱛᱟᱲᱟᱜ ᱟᱨᱤᱪᱟᱹᱞᱤ ᱫᱚ ᱫᱚᱢᱮᱧ ᱠᱩᱥᱤᱭᱟᱜ ᱛᱮ ᱤᱧ ᱦᱚᱸ ᱟᱹᱰᱤ ᱜᱚᱨᱚᱵ ᱜᱤᱧ ᱵᱩᱡᱷᱟᱹᱣᱟ ᱚᱱᱟ ᱚᱱᱟ ᱫᱤ ᱛᱮᱜᱮ ᱡᱚᱛᱚ ᱟᱹᱛᱩ ᱦᱚᱲ ᱵᱮᱥ ᱨᱮᱜᱮ ᱠᱚ ᱛᱟᱦᱮᱸ ᱠᱟᱱᱟ ᱡᱟᱦᱟᱸ ᱫᱚ ᱢᱤᱫ ᱥᱟᱱᱛᱟᱲ ᱦᱚᱲ ᱜᱮ ᱡᱚᱛᱚᱣᱟᱜ ᱮ ᱪᱮᱫ ᱫᱟᱲᱮᱭᱟᱜᱼᱟ ᱟᱨ ᱡᱟᱱᱟᱢ ᱠᱷᱚᱱ ᱜᱩᱡᱩᱜ ᱦᱟᱹᱵᱤᱡ ᱟᱹᱰᱤ ᱱᱟᱯᱟᱭ ᱛᱮᱜᱮ ᱡᱤᱭᱚᱱ ᱛᱟᱭ ᱠᱷᱟᱰᱟᱜ ᱠᱟᱱᱟ ᱚᱱᱟ ᱫᱤ ᱛᱮᱜᱮ ᱥᱟᱱᱛᱟᱲ ᱦᱚᱲ ᱫᱚ ᱟᱹᱰᱤ ᱫᱟᱲᱮ ᱫᱟᱲᱮᱭᱟᱱ ᱜᱮᱠᱚ ᱛᱟᱦᱮᱸ ᱠᱟᱱᱟ ᱢᱟᱲᱟᱝ ᱠᱷᱚᱱ ᱜᱮ ᱪᱮᱫᱟᱜ ᱡᱮ ᱩᱱᱟᱹᱜ ᱫᱤᱱ ᱦᱚᱸ ᱟᱵᱚ ᱥᱟᱱᱛᱟᱲ ᱦᱚᱲ ᱜᱮ ᱜᱚᱴᱟ ᱠᱚ ᱛᱟᱦᱮᱸ ᱠᱟᱱᱟ ᱛᱟᱭᱚᱢ ᱛᱮᱜᱮ ᱮᱴᱟᱜ ᱡᱟᱹᱛᱤ ᱠᱚᱫᱚ ᱠᱚ ᱦᱮᱡ ᱟᱠᱟᱱᱟ ᱟᱨ ᱩᱱᱠᱩ ᱫᱚ ᱟᱠᱚᱣᱟᱜ ᱟᱪᱟᱨ ᱵᱤᱪᱟᱹᱨ ᱠᱚᱦᱚᱸ ᱵᱮᱥ ᱫᱚ ᱵᱟᱠᱚ ᱵᱟᱰᱟᱭᱟ ᱡᱟᱦᱟᱸ ᱞᱮᱠᱟ ᱥᱟᱱᱛᱟᱲᱟᱜ ᱟᱹᱨᱤᱪᱟᱹᱞᱤ ᱥᱮ ᱨᱟᱭ ᱨᱤᱛ ᱠᱚ ᱢᱮᱱᱟᱜᱼᱟ ᱚᱱᱠᱟ ᱫᱚ ᱮᱴᱟᱜ ᱡᱟᱹᱛᱤ ᱠᱚᱨᱮ ᱫᱚ ᱵᱟᱹᱱᱩᱜᱼᱟ ᱚᱱᱟ ᱠᱷᱟᱹᱛᱤᱨ ᱤᱧ ᱫᱚ ᱥᱟᱱᱛᱟᱲᱟᱜ ᱞᱟᱠᱪᱟᱨ ᱜᱮ ᱫᱚᱢᱮᱧ ᱠᱩᱥᱤᱭᱟᱜᱼᱟ ᱟᱨ ᱤᱧ ᱥᱟᱱᱛᱟᱲ ᱚᱲᱟᱜ ᱨᱮ ᱡᱟᱱᱟᱢ ᱠᱟᱛᱮ ᱦᱚᱸ ᱟᱹᱰᱤ ᱜᱚᱨᱚᱵ ᱜᱤᱧ ᱵᱩᱡᱷᱟᱹᱣᱟ